ᱥᱤᱧᱚᱛ ᱫᱤᱥᱚᱢ ᱨᱮᱱᱟᱜ ᱢᱚᱬᱮ ᱜᱚᱴᱟᱝ ᱯᱚᱱᱚᱛ ᱯᱨᱚᱛᱷᱟᱢ ᱦᱩᱭᱩᱜ ᱠᱟᱱᱟ ᱡᱷᱟᱲᱠᱷᱚᱸᱰ ᱫᱚᱥᱟᱨ ᱦᱩᱭᱩᱜ ᱠᱟᱱᱟ ᱵᱤᱦᱟᱨ ᱛᱮᱥᱟᱨ ᱦᱩᱭᱩᱜ ᱠᱟᱱᱟ ᱳᱰᱤᱥᱟ ᱯᱩᱱᱟᱜ ᱦᱩᱭᱩᱜ ᱠᱟᱱᱟ ᱢᱚᱦᱟᱨᱟᱥᱴ ᱯᱟᱸᱪ ᱥᱮ ᱢᱚᱬᱮᱭᱟᱜ ᱦᱩᱭᱩᱜ ᱠᱟᱱᱟ ᱛᱟᱢᱤᱞᱱᱟᱲᱩ ᱛᱚ ᱱᱚᱣᱟ ᱫᱚ ᱢᱚᱬᱮ ᱜᱚᱴᱟᱝ ᱫᱤᱥᱚᱢ ᱨᱮᱱᱟᱜ ᱯᱚᱱᱚᱛ ᱧᱩᱛᱩᱢ ᱞᱟᱹᱭ ᱦᱩᱭᱮᱱᱟ